ᱤᱧ ᱡᱟᱦᱟᱸ ᱥᱮᱨᱮᱧ ᱟᱹᱲᱛᱤᱭᱟ ᱚᱱᱟᱫᱚ ᱤᱧ ᱤᱧ ᱛᱮᱜᱮ ᱢᱳᱵᱟᱭᱤᱞ ᱨᱮᱧ ᱨᱮᱠᱚᱰᱤᱝᱟ ᱤᱱᱟᱹ ᱛᱟᱭᱚᱢ ᱫᱚ ᱤᱧᱤᱧ ᱟᱸᱡᱚᱢᱟ ᱤᱧᱟᱹᱜ ᱨᱟᱦᱟ ᱤᱧᱟᱹᱜ ᱟᱲᱟᱝ ᱪᱮᱫ ᱞᱮᱠᱟ ᱟᱸᱡᱚᱢᱚᱜ ᱠᱟᱱᱟ ᱪᱮᱫ ᱞᱮᱠᱟ ᱫᱚ ᱵᱟᱝᱟ ᱜᱟᱱᱚᱜ ᱠᱟᱱᱟ ᱵᱟᱭ ᱜᱟᱱᱚᱜ ᱠᱟᱱᱟ ᱚᱱ ᱚᱱᱟ ᱤᱫᱤ ᱠᱟᱛᱮᱫ ᱢᱳᱵᱟᱭᱤᱞ ᱨᱮᱧ ᱨᱮᱠᱚᱰᱤᱝᱼᱟ ᱡᱩᱫᱤᱧ ᱨᱮᱠᱚᱰᱤᱝ ᱠᱮᱜᱼᱟ ᱟᱡᱚᱢ ᱠᱮᱜᱼᱟᱹᱧ ᱟᱲᱟᱝ ᱛᱤᱧ ᱵᱮᱥ ᱵᱟᱭ ᱟᱸᱡᱚᱢ ᱞᱮᱱᱟ ᱵᱟᱠᱷᱟᱱ ᱪᱮᱫ ᱦᱟᱸᱜ ᱵᱟᱭ ᱜᱟᱱ ᱞᱮᱱᱟ ᱚᱱᱟ ᱤᱫᱤ ᱠᱟᱛᱮᱫ ᱟᱨᱦᱚᱸ ᱛᱟᱭᱚᱢ ᱫᱚ ᱟᱨᱦᱚᱸ ᱵᱚᱨᱚᱝ ᱫᱚᱦᱲᱟ ᱟᱨᱦᱚᱧ ᱨᱮᱠᱚᱰᱤᱝᱼᱟ ᱤᱧ ᱫᱚ ᱚᱱ ᱚᱱᱟ ᱢᱟᱱᱮ ᱚᱱᱠᱟᱛᱮ ᱢᱳᱵᱟᱭᱤᱞ ᱨᱮ ᱢᱟᱲᱟᱝ ᱨᱮᱠᱚᱰᱤᱝᱼᱟᱹᱧ ᱟᱸᱡᱚᱢᱟᱹᱧ ᱠᱩᱥᱤᱭᱟᱜ ᱠᱟᱱᱟ ᱵᱟᱹᱧ ᱠᱩᱥᱤᱭᱟᱜ ᱠᱟᱱᱟ ᱚᱱᱟᱧ ᱟᱸᱡᱚᱢ ᱴᱷᱤᱠᱼᱟ ᱟᱨ ᱤᱱᱟᱹ ᱛᱟᱭᱚᱢ ᱫᱚ ᱦᱚᱲ ᱠᱚᱴᱷᱮᱱ ᱠᱤ ᱵᱟᱝ ᱮᱠᱞᱟ ᱨᱮ ᱡᱟᱦᱟᱸ ᱨᱮᱜᱮ ᱚᱸᱰᱮᱧ ᱟᱹᱲᱛᱤᱭᱟ

ᱤᱧ ᱢᱟᱲᱟᱝ ᱤᱧ ᱟᱸᱡᱚᱢ ᱞᱮᱜᱮ ᱵᱮᱥᱤᱧ ᱟᱡᱚᱢᱮᱜᱼᱟ ᱥᱮ ᱵᱟᱹᱧ ᱟᱸᱡᱚᱢᱮᱜᱼᱟ ᱤᱧ ᱡᱩᱫᱤ ᱵᱮᱥ ᱤᱧ ᱟᱸᱡᱚᱢᱮᱜᱼᱟ ᱮᱱᱠᱷᱟᱱ ᱫᱚ ᱦᱚᱲ ᱛᱟᱞᱟ ᱨᱮᱦᱚᱧ ᱟᱹᱲᱛᱤᱭᱟ ᱦᱚᱲ ᱦᱚᱧ ᱟᱡᱚᱢ ᱦᱚᱪᱚ ᱠᱚᱣᱟ ᱟᱫᱚ ᱚᱱᱮ ᱚᱱᱟ ᱤᱫᱤ ᱠᱟᱛᱮᱫ ᱢᱳᱵᱟᱭᱤᱞ ᱨᱮᱢᱟᱧ ᱨᱮᱠᱚᱰᱤᱝᱼᱟ ᱟᱨ ᱤᱱᱟᱹ ᱛᱟᱭᱚᱢ ᱤᱧ ᱟᱸᱡᱚᱢᱟ ᱠᱩᱥᱤᱭᱟᱜ ᱠᱷᱟᱱᱤᱧ ᱦᱚᱲᱤᱧ ᱟᱹᱲᱛᱤ ᱟᱠᱚᱣᱟ ᱟᱨ ᱢᱟᱲᱟᱝ ᱨᱮᱫᱚ ᱚᱱᱠᱟ ᱫᱚ ᱵᱟᱝᱜᱮ ᱤᱧᱤᱧ ᱠᱩᱥᱤᱭᱟᱜ ᱠᱷᱟᱱᱤᱧ ᱟᱹᱲᱛᱤᱭᱟ ᱟᱨ ᱵᱟᱝᱠᱷᱟᱱ ᱫᱚ ᱵᱟᱝ ᱨᱟᱦᱟ ᱠᱚ ᱟᱲᱟᱝ ᱠᱚ ᱚᱱᱟᱧ ᱟᱸᱡᱚᱢ ᱴᱷᱤᱠᱟ ᱤᱧᱟᱹᱜ